ᱡᱮ ᱤᱧᱟ ᱜ ᱡᱚᱢᱟᱜ ᱨᱮᱫᱚ ᱦᱩᱭᱩᱜ ᱠᱟᱱᱟ ᱡᱮᱢᱚᱱ ᱠᱟᱭᱨᱟ ᱠᱟᱭᱨᱟ ᱨᱮ ᱤᱧ ᱰᱷᱮᱨ ᱰᱷᱮᱨ ᱪᱤᱱᱤ ᱞᱟᱜᱟᱣ ᱞᱮᱠᱷᱟᱡ ᱵᱟᱹᱧ ᱡᱚᱢ ᱫᱟᱲᱮᱭᱟᱜᱼᱟ ᱰᱷᱮᱨ ᱪᱤᱱᱤ ᱡᱚᱢ ᱞᱟᱜᱟᱣ ᱞᱮᱠᱷᱟᱡ ᱤᱧᱟ ᱜ ᱚᱥᱩᱵᱤᱫᱷᱟ ᱦᱩᱭᱩᱜ ᱛᱤᱧᱟ ᱚᱱᱟᱛᱮ ᱠᱟᱭᱨᱟ ᱨᱮ ᱤᱧ ᱠᱚᱢ ᱧᱚᱜ ᱪᱤᱱᱤᱧ ᱞᱟᱜᱟᱣᱟ ᱟᱨ ᱚᱱᱟ ᱥᱚᱸᱜᱮᱛᱮ ᱩᱛᱩ ᱛᱮᱭᱟᱜ ᱦᱟᱹᱠᱩ ᱦᱟᱹᱠᱩ ᱩᱛᱩ ᱡᱚᱠᱚᱱᱤᱧ ᱡᱚᱢᱟ ᱛᱚᱠᱷᱚᱱ ᱫᱚ ᱤᱧ ᱢᱚᱥᱞᱟ ᱰᱷᱮᱨ ᱵᱟᱹᱧ ᱡᱚᱢᱟ ᱢᱚᱥᱞᱟ ᱵᱟᱹᱧ ᱠᱩᱥᱤᱭᱟᱜ ᱛᱚ ᱠᱚᱢᱟᱣ ᱜᱤᱧ ᱠᱩᱥᱤᱭᱟᱜᱼᱟ ᱟᱨ ᱱᱟᱲᱠᱮᱞ ᱫᱚ ᱤᱧᱫᱚ ᱤᱭᱟᱹ ᱠᱟᱛᱮ ᱜᱮᱧ ᱜᱮᱛ ᱠᱟᱛᱮ ᱜᱮᱧ ᱡᱚᱢᱟ ᱚᱱᱟᱫᱚ ᱟᱨ ᱦᱟᱹᱠᱩ ᱠᱚᱨᱮᱜ ᱰᱷᱮᱨ ᱢᱚᱥᱞᱟ ᱫᱚ ᱵᱟᱹᱧ ᱠᱩᱥᱤᱭᱟᱜᱼᱟ ᱚᱱᱟ ᱥᱚᱸᱜᱮ ᱥᱚᱸᱜᱮ ᱛᱟᱵᱮᱱ ᱨᱮ ᱤᱧᱫᱚ ᱪᱤᱱᱤᱧ ᱞᱟᱜᱟᱣ ᱟᱜᱼᱟ ᱪᱤᱱᱤ ᱵᱟᱝᱠᱷᱟᱡ ᱵᱟᱹᱧ ᱡᱚᱢ ᱫᱟᱲᱮᱭᱟᱜᱼᱟ ᱛᱟᱵᱮᱱ ᱫᱚ ᱢᱚᱡᱽ ᱜᱤᱧ ᱟᱹᱭᱠᱟᱹᱣᱟ ᱛᱟᱵᱮᱱ ᱫᱚ ᱡᱚᱢ ᱫᱚ ᱤᱧᱫᱚ